ᱪᱟᱹᱥᱤ ᱫᱚ ᱱᱤᱭᱟᱹ ᱠᱟᱨᱚᱱ ᱛᱮᱠᱚ ᱜᱩᱡᱩᱜ ᱠᱟᱱᱟ ᱪᱮᱫᱟᱜ ᱥᱮ ᱡᱟᱦᱟᱸ ᱠᱚ ᱪᱟᱥ ᱟᱵᱟᱫ ᱫᱟ ᱚᱱᱟ ᱴᱷᱤᱠᱼᱴᱷᱟᱠ ᱚᱱᱟ ᱪᱟᱥ ᱟᱵᱟᱫ ᱨᱮᱱᱟᱜ ᱯᱷᱚᱥᱚᱞ ᱨᱮᱱᱟᱜ ᱫᱟᱢ ᱵᱟᱝᱠᱚ ᱧᱟᱢ ᱫᱟᱲᱮᱭᱟᱜ ᱠᱷᱟᱹᱛᱤᱨ ᱛᱮ ᱪᱟᱹᱥᱤ ᱠᱚ ᱜᱩᱡᱩᱜ ᱠᱟᱱᱟ ᱱᱚᱣᱟ ᱵᱟᱠᱷᱨᱟᱛᱮ ᱥᱚᱨᱠᱟᱨ ᱡᱩᱫᱤ ᱥᱟᱨ ᱨᱮᱱᱟᱜ ᱫᱟᱢᱮ ᱠᱚᱢᱟᱣᱟ ᱥᱮ ᱪᱟᱹᱥᱤ ᱡᱟᱦᱟᱸ ᱠᱚ ᱟᱵᱟᱫ ᱫᱟ ᱯᱷᱚᱥᱚᱞ ᱚᱱᱟ ᱨᱮᱱᱟᱜ ᱫᱟᱢ ᱡᱩᱫᱤ ᱥᱚᱴᱷᱤᱠ ᱵᱷᱟᱵᱮ ᱠᱚ ᱧᱟᱢᱟ ᱛᱟᱞᱚᱦᱮ ᱦᱳᱭᱛᱳ ᱪᱟᱹᱥᱤ ᱵᱟᱠᱚ ᱜᱩᱡᱩᱜᱼᱟ